ᱡᱚᱛᱚ ᱦᱚᱲᱟᱜ ᱴᱟᱭᱤᱢ ᱫᱚ ᱵᱟᱝ ᱥᱚᱢᱟᱱᱟ ᱵᱟᱡᱟᱨ ᱠᱚᱨᱮᱜ ᱡᱟᱦᱟᱸ ᱢᱮᱱᱟᱜ ᱠᱚᱣᱟ ᱩᱱᱠᱩ ᱫᱚ ᱠᱟᱹᱢᱤ ᱦᱚᱸ ᱠᱟᱹᱢᱤ ᱛᱟᱠᱚ ᱵᱟᱝ ᱛᱤᱱ ᱡᱚᱦᱚᱜ ᱵᱟᱨᱴᱟ ᱨᱮᱠᱚ ᱯᱟᱠᱴᱤᱥᱚᱜᱼᱟ ᱵᱟᱝᱠᱷᱟᱱ ᱟᱹᱭᱩᱵ ᱡᱚᱦᱚᱜ ᱠᱚ ᱯᱟᱠᱴᱤᱥᱚᱜᱼᱟ ᱵᱟᱝᱢᱟ ᱥᱮᱛᱟᱜ ᱡᱚᱦᱚᱜ ᱠᱚ ᱯᱟᱠᱴᱤᱥᱟ ᱟᱨ ᱟᱛᱳ ᱫᱤᱥᱚᱢ ᱨᱮᱱ ᱦᱚᱲ ᱫᱚ ᱠᱩᱲᱤ ᱠᱚᱫᱚ ᱵᱟᱹᱫᱽ ᱵᱟᱹᱭᱦᱟᱹᱲ ᱠᱟᱹᱢᱤ ᱡᱚᱦᱚᱜ ᱠᱚ ᱥᱮᱨᱮᱧ ᱪᱮᱫᱚᱜᱼᱟ ᱟᱨ ᱠᱚᱲᱟ ᱫᱚ ᱟᱹᱭᱩᱵ ᱫᱟᱠᱟ ᱠᱚ ᱡᱚᱢ ᱵᱟᱲᱟ ᱠᱟᱛᱮ ᱡᱟᱦᱟᱸ ᱵᱟᱝ ᱛᱟᱦᱮᱱᱟ ᱛᱩᱢᱫᱟᱜ ᱴᱟᱢᱟᱠ ᱚᱸᱰᱮ ᱞᱮ ᱥᱮᱱᱚᱜᱛᱮ ᱛᱩᱢᱫᱟᱜ ᱴᱟᱢᱟᱠ ᱠᱚᱞᱮ ᱨᱩᱭᱟ ᱟᱨ ᱵᱟᱝ ᱥᱮᱨᱮᱧ ᱞᱮ ᱨᱤᱭᱟᱹᱞ ᱥᱮᱞᱟ ᱚᱱᱠᱟᱜᱮ ᱫᱤᱱ ᱟᱹᱭᱩᱵ ᱫᱟᱠᱟ ᱞᱮ ᱡᱚᱢᱟ ᱫᱟᱠᱟ ᱡᱚᱢ ᱦᱩᱭ ᱠᱟᱛᱮᱫ ᱛᱩᱢᱫᱟᱜ ᱴᱟᱢᱟᱠ ᱡᱟᱦᱟᱸ ᱨᱮ ᱛᱟᱦᱮᱱᱟ ᱚᱸᱰᱮ ᱞᱮ ᱪᱟᱞᱟᱜᱼᱟ ᱛᱩᱢᱫᱟᱜ ᱞᱮ ᱨᱩᱭᱟ ᱨᱩ ᱵᱷᱟᱜᱟᱜ ᱟᱞᱮ ᱵᱟᱝ ᱥᱮᱨᱮᱧ ᱞᱮ ᱨᱤᱭᱟᱹᱞ ᱥᱮᱞᱟ ᱡᱚᱛᱚᱣᱟᱜ ᱥᱮᱨᱮᱧ ᱞᱮ ᱨᱤᱭᱟᱹᱞ ᱥᱮᱞᱟ ᱵᱟᱝ ᱚᱱᱟ ᱚᱠᱟ ᱯᱟᱨᱟᱵᱽ ᱨᱮ ᱚᱠᱟ ᱞᱮᱠᱟ ᱠᱚ ᱥᱮᱨᱮᱧ ᱦᱩᱭᱩᱜᱼᱟ ᱚᱱᱟ ᱠᱚᱞᱮ ᱥᱮᱨᱮᱧᱟ ᱥᱮᱨᱮᱧᱟ ᱢᱤᱫᱴᱟᱝ ᱦᱟᱨᱢᱚᱱᱤ ᱛᱟᱦᱮᱸ ᱠᱟᱱᱟ ᱛᱟᱞᱮ ᱚᱱᱟ ᱛᱮᱞᱮ ᱨᱤᱭᱟᱹᱞ ᱥᱮᱞᱟ ᱱᱮᱛᱟᱨ ᱜᱮᱥᱮ ᱱᱚᱜᱼᱚᱸᱭ ᱟᱹᱰᱤ ᱜᱟᱱ ᱪᱮᱫ ᱡᱟᱠ ᱥᱮᱴ ᱠᱚ ᱪᱮᱫ ᱥᱮᱴ ᱠᱚᱠᱚ ᱩᱰᱩᱠ ᱠᱮᱫᱛᱮ ᱟᱨ ᱵᱟᱝᱠᱷᱟᱱ ᱫᱚ ᱟᱹᱭᱩᱵ ᱡᱚᱦᱚᱜ ᱜᱮ ᱟᱞᱮ ᱫᱚ ᱯᱩᱨᱟᱹ ᱛᱩᱢᱫᱟᱜ ᱴᱟᱢᱟᱠ ᱦᱟᱨᱢᱚᱱᱤ ᱛᱮᱜᱮ ᱨᱩ ᱫᱚᱞᱮ ᱪᱮᱫᱚᱜᱼᱟ ᱵᱟᱝ ᱥᱮᱨᱮᱧ ᱦᱚᱞᱮ ᱪᱮᱫᱚᱜᱼᱟ